ᱦᱮᱸ ᱤᱧᱫᱚ ᱵᱟᱦᱚᱨᱮ ᱫᱤᱥᱚᱢ ᱠᱷᱚᱡ ᱤᱧ ᱨᱚᱲᱫᱟ ᱟᱯᱮ ᱢᱟᱞᱫᱟ ᱰᱤᱥᱴᱤᱠ ᱨᱮ ᱩᱞ ᱪᱟᱥ ᱦᱩᱭᱩᱜ ᱠᱟᱱᱟ ᱵᱚᱞᱮ ᱦᱮᱸ ᱪᱮᱫ ᱞᱮᱠᱟᱯᱮ ᱪᱟᱥᱫᱟ

ᱚᱠᱟ ᱥᱚᱢᱚᱭ ᱡᱚᱜ ᱠᱟᱱᱟ ᱚᱠᱟ ᱢᱟᱥ ᱦᱮᱸ ᱪᱮᱫ ᱞᱮᱠᱟ ᱫᱟᱢ ᱯᱮ ᱫᱟᱢ ᱛᱮᱯᱮ ᱟᱹᱠᱷᱨᱤᱧᱫᱟ

ᱟᱨ ᱟᱯᱮ ᱛᱮᱥᱮ ᱟᱹᱠᱷᱨᱚᱧᱟ ᱥᱮ ᱯᱟᱹᱭᱠᱟᱹᱨ ᱯᱮ ᱮᱢᱟ ᱠᱚᱣᱟ ᱦᱮᱸ

ᱴᱷᱤᱠ ᱜᱮᱭᱟ ᱛᱟᱦᱚᱞᱮ ᱟᱭᱢᱟ ᱥᱟᱨᱦᱟᱣ